ᱞᱟᱜᱟᱱᱠᱟᱹᱨᱤ ᱦᱩᱭ ᱠᱟᱛᱮᱫ ᱫᱚ ᱦᱚᱲᱟᱜ ᱫᱚ ᱚᱱᱮᱠ ᱥᱩᱵᱤᱫᱷᱟ ᱦᱩᱭ ᱟᱠᱟᱱᱟ ᱞᱟᱦᱟᱛᱮ ᱡᱮᱢᱚᱱ ᱦᱚᱲᱫᱚ ᱡᱟᱦᱟᱸ ᱥᱮᱫ ᱜᱮ ᱥᱩᱨ ᱵᱟ ᱥᱟᱺᱜᱤᱧ ᱡᱟᱦᱟᱸ ᱥᱮᱫ ᱜᱮ ᱪᱟᱞᱟᱜ ᱞᱟᱹᱜᱤᱫ ᱟᱵᱚ ᱫᱚ ᱛᱟᱲᱟᱢ ᱛᱮᱵᱚᱱ ᱪᱟᱞᱟᱜ ᱠᱟᱱ ᱛᱟᱦᱮᱱᱟ ᱛᱳ ᱞᱟᱜᱟᱱ ᱠᱟᱹᱨᱤ ᱦᱩᱭ ᱠᱟᱛᱮᱫ ᱟᱵᱚᱫᱚ ᱩᱱᱟᱹᱜ ᱟᱹᱰᱤ ᱥᱚᱦᱚᱡᱽ ᱛᱮ ᱵᱤᱵᱷᱤᱱᱱᱚ ᱡᱟᱱᱵᱟᱦᱚᱱ ᱩᱰᱩᱠ ᱟᱠᱟᱱᱟ ᱡᱮᱢᱚᱱ ᱟᱵᱚᱣᱟᱜ ᱥᱟᱭᱠᱮᱞ ᱢᱳᱴᱚᱨᱼᱥᱟᱭᱠᱮᱞ ᱵᱟ ᱜᱟᱹᱰᱤ ᱦᱟᱱᱟ ᱱᱚᱣᱟ ᱵᱤᱵᱷᱤᱱᱱᱚ ᱠᱟᱨᱚᱱ ᱛᱮ ᱱᱤᱛᱚᱜ ᱠᱚᱢ ᱥᱚᱢᱚᱭ ᱨᱮ ᱟᱵᱚ ᱫᱚ ᱚᱱᱮᱠ ᱠᱤᱪᱷᱩ ᱞᱟᱜᱟᱱ ᱠᱟᱹᱨᱤ ᱛᱮᱵᱚᱱ ᱠᱚᱨᱟᱣ ᱫᱟᱲᱮᱭᱟᱜ ᱠᱟᱱᱟ ᱛᱳ ᱞᱟᱜᱟᱱᱠᱟᱹᱨᱤ ᱮᱢᱚᱱᱮ ᱥᱩᱵᱤᱫᱷᱟ ᱟᱠᱟᱫ ᱵᱳᱱᱟ ᱟᱵᱚ ᱚᱲᱟᱜ ᱨᱮ ᱫᱩᱲᱩᱵ ᱠᱟᱛᱮᱫ ᱦᱟᱸᱰᱮ ᱱᱚᱸᱰᱮᱱᱟᱜ ᱠᱷᱚᱵᱚᱨ ᱵᱚᱱ ᱟᱸᱡᱚᱢ ᱧᱟᱢᱫᱟ ᱚᱲᱟᱜ ᱫᱩᱲᱩᱵ ᱠᱟᱛᱮᱫ ᱜᱮ ᱚᱱᱠᱟᱜᱮ ᱟᱵᱚᱣᱟᱜ ᱵᱤᱵᱷᱤᱱᱱᱚ ᱤᱭᱟᱹ ᱦᱚᱸ ᱯᱟᱲᱦᱟᱜ ᱠᱷᱮᱛᱨᱮ ᱦᱚᱸ ᱚᱲᱟᱜ ᱨᱮ ᱫᱩᱲᱩᱵ ᱠᱟᱛᱮᱫ ᱵᱚᱱ ᱯᱟᱲᱦᱟᱣ ᱫᱟᱲᱮᱜ ᱠᱟᱱᱟ ᱵᱤᱵᱷᱤᱱᱱᱚ ᱠᱚᱢᱯᱤᱭᱩᱴᱟᱨ ᱵᱟ ᱢᱳᱵᱟᱭᱤᱞ ᱴᱮᱠᱱᱳᱞᱚᱡᱤ ᱛᱮ ᱚᱱᱠᱟᱜᱮ ᱱᱤᱛᱚᱜ ᱚᱲᱟᱜ ᱨᱮ ᱫᱩᱲᱩᱵ ᱠᱟᱛᱮᱫ ᱚᱱᱮᱠ ᱠᱤᱪᱷᱩ ᱵᱚᱱ ᱠᱚᱨᱟᱣ ᱫᱟᱲᱮᱜ ᱠᱟᱱᱟ ᱞᱟᱜᱟᱱᱠᱟᱹᱨᱤ ᱦᱩᱭ ᱠᱟᱛᱮᱫ ᱜᱮ ᱟᱵᱚᱣᱟᱜ ᱩᱱᱟᱹᱜ ᱰᱮᱵᱷᱞᱚᱯ ᱠᱟᱱᱟ ᱛᱳ ᱚᱱᱮᱠ ᱠᱤᱪᱷᱩ ᱵᱳ ᱱᱤᱡᱮ ᱞᱟᱹᱜᱤᱫ ᱵᱚᱱ ᱵᱩᱡᱷᱟᱹᱣᱫᱟ ᱟᱨᱵᱚᱱ ᱠᱚᱨᱟᱣ ᱫᱟᱲᱮᱜ ᱠᱟᱱᱟᱵᱚᱱ ᱟᱹᱰᱤ ᱥᱚᱦᱚᱡᱽ ᱛᱮ